ᱤᱧᱟᱹᱜ ᱫᱟᱠᱟ ᱫᱚ ᱤᱫᱤ ᱠᱟᱛᱮ ᱡᱟᱦᱟᱸ ᱤᱧᱟᱹᱜ ᱮᱸᱴᱠᱮᱴᱚᱬᱮ ᱵᱩᱡᱷᱟᱹᱣ ᱥᱮ ᱟᱱᱟᱴ ᱜᱮᱧ ᱟᱹᱭᱠᱟᱹᱣ ᱚᱱᱟ ᱨᱮᱱᱟᱜ ᱧᱩᱛᱩᱢ ᱫᱚ ᱪᱤᱠᱮᱱ ᱵᱤᱨᱭᱟᱱᱤ ᱚᱱᱟ ᱫᱚ ᱪᱮᱫ ᱞᱮᱠᱟ ᱟᱱᱟᱴ ᱟᱱᱟᱴ ᱫᱚ ᱦᱩᱭᱩᱜ ᱠᱟᱱᱟ ᱱᱚᱝᱠᱟ ᱟᱞᱮ ᱫᱚ ᱵᱟᱡᱟᱨ ᱠᱷᱚᱱᱞᱮ ᱥᱟ ᱜᱤᱧ ᱧᱚᱜ ᱜᱮᱭᱟ ᱟᱨ ᱪᱤᱠᱮᱱ ᱵᱤᱨᱭᱟᱱᱤ ᱵᱮᱱᱟᱣ ᱠᱚᱨᱛᱮ ᱜᱮᱞᱮ ᱟᱹᱰᱤᱜᱮ ᱥᱚᱢᱚᱭ ᱦᱚᱸ ᱞᱟᱜᱟᱜ ᱟᱥᱮ ᱵᱟᱡᱟᱨ ᱠᱷᱚᱱᱟᱜ ᱡᱤᱱᱤᱥ ᱯᱚᱛᱨᱚ ᱠᱚᱦᱚᱸ ᱟᱹᱰᱤ ᱞᱮᱠᱟᱱ ᱢᱚᱥᱞᱟᱯᱟ ᱛᱤ ᱠᱤᱨᱤᱧ ᱟᱹᱜᱩ ᱠᱟᱛᱮ ᱞᱟᱜᱟᱣ ᱠᱟᱛᱮ ᱛᱚᱵᱮ ᱟᱹᱱᱤᱡ ᱜᱮᱦᱟᱸᱜ ᱪᱤᱠᱮᱱ ᱵᱤᱨᱭᱟᱱᱤ ᱫᱚ ᱦᱩᱭᱩᱜᱼᱟ ᱥᱮ ᱵᱟᱡᱟᱨ ᱠᱷᱚᱱᱟᱜ ᱡᱤᱞ ᱟᱹᱜᱩ ᱠᱟᱛᱮ ᱟᱭᱢᱟ ᱨᱚᱠᱚᱢ ᱡᱤᱱᱤᱥ ᱚᱱᱟᱛᱮ ᱤᱧ ᱴᱷᱮᱱ ᱫᱚ ᱪᱤᱠᱮᱱ ᱵᱤᱨᱭᱟᱱᱤ ᱫᱚ ᱟᱹᱰᱤᱜᱮ ᱟᱱᱟᱴ ᱜᱮᱭᱟ ᱟᱨ ᱫᱟᱠᱟ ᱩᱛᱩ ᱩᱛᱩ ᱛᱮ ᱡᱟᱦᱟᱸ ᱤᱧ ᱤᱱᱥᱯᱨᱤᱭᱮᱱᱥ ᱠᱟᱱᱟ ᱢᱟᱱᱮ ᱤᱱᱥᱯᱨᱤᱭᱮᱱᱥ ᱵᱚᱞᱛᱮ ᱥᱮᱪᱮᱫ ᱠᱟᱱᱟ ᱥᱮ ᱪᱮᱫ ᱠᱟᱜᱼᱟ ᱡᱟᱦᱟᱸ ᱫᱟᱠᱟ ᱩᱛᱩ ᱛᱮ ᱚᱱᱟ ᱫᱚ ᱤᱧ ᱤᱧ ᱡᱩᱫᱤ ᱢᱚᱬᱮ ᱢᱚᱬᱮ ᱦᱚᱲ ᱞᱟᱹᱜᱤᱫ ᱡᱩᱫᱤᱧ ᱫᱟᱠᱟᱭᱟᱥᱮ ᱢᱚᱬᱮ ᱦᱚᱲ ᱞᱟᱹᱜᱤᱫ ᱛᱤᱱᱟᱹᱜ ᱫᱟᱠᱟ ᱞᱟᱜᱟᱜᱼᱟ ᱢᱤᱫ ᱥᱮᱨᱞᱮ ᱫᱟᱠᱟ ᱞᱮᱠᱷᱟᱱ ᱢᱚᱬᱮ ᱦᱚᱲ ᱫᱚ ᱟᱹᱰᱤ ᱢᱚᱡᱽ ᱠᱚ ᱠᱩᱞᱟᱹᱜᱼᱟ ᱦᱮᱜᱼᱮ ᱱᱤᱭᱟᱹ ᱮᱠᱥᱯᱨᱤᱭᱮᱱᱥ ᱫᱚ ᱟᱹᱰᱤ ᱵᱷᱟᱹᱜᱤ ᱛᱮᱜᱮ ᱢᱮᱱᱟᱜᱼᱟ ᱦᱮᱜᱼᱮ ᱱᱤᱭᱟᱹ ᱡᱮ ᱪᱮᱫ ᱟᱠᱟᱫ